ᱤᱧᱫᱚ ᱜᱤᱫᱽᱨᱟᱹ ᱠᱷᱚᱱᱟᱜ ᱜᱮ ᱟᱸᱠᱟᱣ ᱫᱚ ᱟᱹᱰᱤᱧ ᱠᱩᱥᱤᱭᱟᱜᱼᱟ ᱟᱨ ᱱᱚᱣᱟ ᱫᱚ ᱜᱤᱫᱽᱨᱟᱹ ᱠᱷᱚᱱᱟᱜ ᱜᱮ ᱤᱧᱫᱚ ᱠᱟᱹᱡ ᱠᱟᱹᱡ ᱛᱮ ᱵᱮᱱᱟᱣ ᱠᱚᱫᱚᱧ ᱪᱮᱫ ᱮᱱᱟ ᱟᱨ ᱡᱟᱦᱟᱸ ᱜᱮ ᱪᱤᱛᱟᱹᱨ ᱠᱟᱵᱷᱟᱨ ᱵᱮᱱᱟᱣ ᱤᱧᱫᱚ ᱫᱚᱢᱮᱧ ᱠᱩᱥᱤᱭᱟᱜᱼᱟ ᱵᱟᱦᱟ ᱦᱩᱭᱱᱟ ᱥᱮ ᱡᱟᱦᱟᱱᱟᱜ ᱜᱮ ᱚᱱᱠᱟᱱ ᱧᱮᱞᱟᱱ ᱡᱤᱱᱤᱥ ᱟᱹᱰᱤ ᱡᱟᱦᱟᱸ ᱪᱚᱨᱚᱠ ᱧᱮᱞᱚᱜᱼᱟ ᱤᱧᱫᱚ ᱚᱱᱟᱫᱚ ᱫᱚᱢᱮᱧ ᱠᱩᱥᱤᱭᱟᱜᱼᱟ ᱚᱱᱟ ᱵᱮᱱᱟᱣ ᱚᱱᱟ ᱨᱚᱝ ᱢᱮ ᱫᱚᱢᱮᱧ ᱠᱩᱥᱤᱭᱟᱜᱼᱟ ᱚᱱᱟᱫᱚ ᱟᱨ ᱤᱧ ᱞᱟᱹᱜᱤᱫ ᱫᱚ ᱡᱚᱛᱚ ᱠᱷᱚᱱ ᱪᱮᱞᱮᱧᱡᱤᱝ ᱫᱤᱱ ᱫᱚ ᱛᱟᱦᱮᱸ ᱠᱟᱱᱟ ᱛᱟᱦᱮᱱᱚᱜ ᱤᱧ ᱱᱚᱝᱠᱟᱱ ᱧᱩᱛᱩᱢᱟᱱ ᱚᱲᱟᱜ ᱦᱚᱲ ᱴᱷᱮᱱ ᱠᱚ ᱟᱸᱠᱟᱣ ᱞᱟᱹᱜᱤᱫ ᱠᱚ ᱤᱫᱤ ᱞᱮᱫᱤᱧᱟ ᱛᱟᱦᱮᱸᱫ ᱪᱤᱛᱟᱹᱨ ᱵᱮᱱᱟᱣ ᱞᱟᱹᱜᱤᱫ ᱠᱚ ᱤᱫᱤ ᱞᱤᱫᱤᱧᱟ ᱡᱟᱦᱟᱸ ᱨᱮ ᱩᱱᱤ ᱦᱚᱲ ᱧᱮᱞ ᱛᱮᱜᱮ ᱟᱹᱰᱤ ᱵᱚᱛᱚᱨᱮ ᱧᱮᱞᱚᱜ ᱠᱟᱱᱟᱭ ᱛᱟᱦᱮᱱᱚᱜ ᱢᱮᱛᱟᱦᱟᱫᱤᱧᱟᱭ ᱠᱤ ᱟᱢᱫᱚ ᱯᱚᱭᱥᱟ ᱨᱮᱱᱟᱜ ᱫᱚ ᱟᱞᱚᱢ ᱪᱤᱱᱛᱟᱹᱭᱟ ᱟᱞᱚᱢ ᱵᱷᱟᱹᱵᱤᱭᱟ ᱚᱱᱟ ᱫᱚ ᱟᱢᱫᱚ ᱛᱟᱦᱮᱱ ᱢᱮ ᱟᱨ ᱤᱧᱟᱹᱜ ᱱᱚᱣᱟ ᱚᱲᱟᱜ ᱵᱷᱤᱛᱨᱮ ᱢᱤᱫᱴᱮᱱ ᱟᱸᱠᱟᱣ ᱢᱮ ᱡᱟᱦᱟᱸ ᱫᱚ ᱤᱧ ᱟᱹᱢᱤᱧ ᱞᱟᱹᱭᱟᱢ ᱠᱟᱱᱟ ᱟᱨ ᱟᱡ ᱡᱟᱦᱟᱸᱭ ᱮᱢᱟᱣᱟᱫᱤᱧᱟ ᱚᱱᱟ ᱤᱧ ᱟᱸᱠᱟᱣ ᱠᱮᱫᱼᱟ ᱟᱨ ᱩᱱ ᱡᱚᱠᱷᱚᱱ ᱢᱚᱱᱮ ᱢᱚᱱᱮ ᱛᱮ ᱤᱧ ᱫᱚᱢᱮᱧ ᱵᱚᱛᱚᱨᱮᱱᱟ ᱢᱮᱱ ᱮᱫᱟᱹᱧ ᱠᱤ ᱯᱟᱪᱷᱮ ᱱᱚᱣᱟ ᱨᱚᱝ ᱮᱴᱟᱜ ᱨᱚᱝ ᱤᱧ ᱢᱮᱥᱟᱭ ᱞᱮᱠᱷᱟᱱ ᱯᱟᱪᱷᱮ ᱤᱧ ᱱᱚᱣᱟ ᱪᱮᱫ ᱞᱮᱠᱟᱧ ᱵᱮᱱᱟᱣ ᱞᱮᱠᱷᱟᱱ ᱯᱟᱪᱷᱮ ᱱᱩᱭ ᱦᱚᱲᱟᱜ ᱤᱧᱮ ᱨᱟᱹᱜᱤᱭᱟᱹᱧᱟᱹᱭ ᱥᱮ ᱮᱜᱮᱨᱤᱧᱟᱹᱭ ᱤᱧ ᱩᱱ ᱡᱚᱠᱷᱚᱱ ᱫᱚᱢᱮ ᱵᱚᱛᱚᱨᱤᱧ ᱵᱩᱡᱷᱟᱹᱣ ᱟᱠᱟᱫᱼᱟ ᱟᱨ ᱱᱚᱣᱟ ᱠᱤᱱᱫᱚ ᱤᱧ ᱞᱟᱹᱜᱤᱫ ᱫᱚ ᱟᱹᱰᱤ ᱪᱮᱞᱮᱧᱡᱤᱝ ᱜᱮ ᱛᱟᱦᱮᱸ ᱠᱟᱱᱟ ᱠᱤ ᱤᱧ ᱚᱱᱟ ᱪᱤᱠᱟᱹᱧ ᱠᱷᱟᱸᱰᱟᱣᱟ ᱱᱚᱣᱟ ᱫᱤᱱ ᱤᱧ ᱫᱚᱢᱮ ᱛᱟᱦᱮᱱᱤᱧ ᱩᱭᱦᱟᱹᱨ ᱩᱭᱦᱟᱹᱨᱮᱫᱼᱟ ᱫᱚᱢᱮᱧ ᱩᱫᱽᱜᱟᱹᱨᱚᱜ ᱠᱟᱱ ᱛᱟᱦᱮᱫ ᱫᱟᱜ ᱛᱮᱛᱟᱝ ᱤᱧ ᱠᱟᱱ ᱫᱟᱠᱟ ᱨᱮᱸᱜᱮᱡ ᱤᱧ ᱠᱟᱱ ᱤᱧ ᱵᱩᱡᱷᱟᱹᱣ ᱜᱮ ᱵᱟᱹᱧ ᱵᱩᱡᱷᱟᱹᱣ ᱫᱟᱲᱮᱭᱟᱜ ᱠᱟᱱᱟ ᱛᱟᱦᱮᱱᱚᱜ ᱠᱤ ᱤᱧ ᱱᱚᱣᱟ ᱟᱠᱚᱣᱟᱜ ᱵᱷᱤᱛ ᱨᱮ ᱪᱚᱨᱚᱠ ᱪᱮᱦᱨᱟ ᱠᱚᱦᱚᱸ ᱢᱚᱡᱽ ᱵᱟᱹᱧ ᱛᱮᱭᱟᱨ ᱫᱟᱲᱮᱭᱟᱜᱼᱟ ᱥᱮ ᱵᱟᱹᱧ ᱛᱮᱭᱟᱨ ᱫᱟᱲᱮᱭᱟᱜᱼᱟ ᱢᱮᱱᱛᱮ ᱫᱚᱢᱮ ᱫᱚᱢᱮ ᱫᱚᱢᱮᱧ ᱩᱭᱦᱟᱹᱨ ᱵᱟᱲᱟ ᱠᱮᱫᱼᱟ ᱟᱨ ᱞᱟᱥᱴᱮᱧ ᱵᱮᱱᱟᱣ ᱦᱩᱭ ᱠᱮᱫ ᱜᱮᱭᱟ ᱟᱨ ᱞᱮᱠᱤᱱ ᱚᱱᱟᱫᱚ ᱫᱚᱢᱮ ᱵᱚᱛᱚᱨᱤᱧ ᱵᱩᱡᱷᱟᱹᱣ ᱠᱮᱫᱼᱟ ᱟᱨ ᱚᱱᱟᱫᱚ ᱯᱚᱭᱥᱟ ᱫᱚᱠᱚ ᱮᱢᱟᱣᱟᱫᱤᱧ ᱜᱮᱭᱟ ᱟᱨ ᱤᱧ ᱱᱚᱰᱮ ᱱᱟᱯᱟᱭ ᱛᱮᱜᱮᱧ ᱵᱮᱱᱟᱣ ᱠᱮᱫᱼᱟ ᱟᱨ ᱚᱱᱟ ᱫᱤᱱ ᱫᱚ ᱤᱧᱫᱚ ᱵᱟᱹᱧ ᱦᱤᱲᱤᱧᱟ ᱫᱚᱢᱮ ᱠᱚᱥᱴᱚ ᱛᱤᱧ ᱠᱷᱟᱸᱰᱟᱣ ᱟᱠᱟᱫᱼᱟ ᱟᱨ ᱫᱚᱢᱮᱧ ᱵᱚᱛᱚᱨ ᱞᱮᱱᱟ ᱛᱟᱦᱮᱱᱚᱜ